ᱱᱚᱣᱟ ᱩᱛᱛᱚᱨ ᱫᱤᱱᱟᱡᱽᱯᱩᱨ ᱨᱮᱭᱟᱜ ᱵᱷᱟᱸᱰᱟᱱ ᱦᱩᱭᱩᱜ ᱠᱟᱱᱟ ᱡᱮᱨᱚᱠᱚᱢ ᱜᱚᱡ ᱮᱱᱟᱭ ᱜᱚᱡ ᱵᱟᱹᱲᱤᱡ ᱮᱱ ᱠᱷᱟᱱ ᱫᱚᱭ ᱛᱚᱯᱟᱭᱮᱱᱟᱭ ᱟᱫᱚ ᱠᱚ ᱨᱟᱯᱟᱜ ᱠᱮᱫᱮᱭᱟ ᱟᱫᱚ ᱤᱱᱟᱹ ᱦᱮᱡ ᱠᱟᱛᱮᱫ ᱰᱟᱹᱵᱽᱨᱟᱹ ᱵᱟᱲᱟᱭᱮᱱᱟᱞᱮ ᱰᱟᱹᱵᱽᱨᱟᱹ ᱵᱟᱲᱟ ᱠᱟᱛᱮᱫ ᱞᱮ ᱦᱤᱡᱩᱜᱼᱟ ᱦᱮᱡᱽ ᱵᱟᱲᱟ ᱠᱟᱛᱮᱫ ᱫᱚᱢᱮ ᱠᱤᱪᱷᱩ ᱡᱚᱢ ᱧᱩ ᱠᱷᱟᱹᱡᱟᱹᱲᱤ ᱵᱟ ᱚᱠᱚᱭ ᱢᱤᱥᱴᱤ ᱦᱚᱸᱠᱚ ᱮᱢᱚᱜᱼᱟ ᱟᱨᱞᱮ ᱡᱚᱢᱟ ᱢᱤᱫ ᱴᱩᱠᱩᱡ ᱠᱟᱛᱮᱫ ᱦᱟᱺᱰᱤ ᱦᱚᱸᱠᱚ ᱮᱢᱟᱣᱟᱞᱮᱭᱟ ᱡᱟᱦᱟᱢ ᱡᱚᱢᱟ ᱛᱚᱵᱮ ᱤᱱᱟᱹ ᱵᱟᱲᱟ ᱠᱟᱛᱮᱫ ᱥᱮᱱ ᱵᱟᱲᱟ ᱠᱟᱛᱮᱫ ᱧᱤᱫᱟᱹ ᱟᱹᱭᱩᱵ ᱛᱚᱨᱟ ᱡᱚᱛᱚ ᱦᱚᱲ ᱚᱸᱰᱮᱞᱮ ᱡᱟᱣᱨᱟᱜᱼᱟ ᱢᱤᱢᱤᱫ ᱜᱚᱴᱮᱱ ᱥᱤᱢ ᱞᱮ ᱥᱟᱵ ᱤᱫᱤ ᱠᱚᱣᱟ ᱥᱤᱢ ᱥᱟᱵ ᱤᱫᱤ ᱠᱟᱛᱮᱫ ᱩᱱᱠᱩ ᱠᱚᱫᱚᱞᱮ ᱠᱩᱴᱟᱹᱢ ᱠᱚᱣᱟ ᱠᱩᱴᱟᱹᱢ ᱠᱚᱣᱟ ᱵᱚᱞᱛᱮ ᱩᱱᱤ ᱛᱮᱦᱤᱧ ᱚᱠᱟ ᱟᱠᱚ ᱠᱷᱩᱸᱛ ᱚᱠᱚᱭ ᱢᱮᱱᱟᱜ ᱠᱚ ᱚᱲᱟᱜ ᱨᱮᱱ ᱩᱱᱤ ᱨᱮᱱ ᱫᱚ ᱯᱨᱚᱛᱷᱚᱢ ᱫᱚ ᱢᱤᱫᱴᱮᱱ ᱥᱤᱢ ᱞᱟᱜᱟᱣ ᱮᱭᱟ ᱩᱱᱤ ᱥᱤᱢᱞᱮ ᱠᱩᱴᱟᱹᱢ ᱮᱭᱟ ᱥᱤᱢ ᱫᱚᱠᱚ ᱤᱫᱤᱭᱮᱭᱟ ᱩᱱᱤ ᱫᱚᱠᱚ ᱟᱠᱚ ᱜᱷᱚᱱᱤᱥᱴᱚ ᱦᱚᱲ ᱠᱚᱲᱟ ᱜᱤᱫᱽᱨᱟᱹ ᱩᱱᱤ ᱫᱚᱠᱚ ᱯᱩᱴᱩᱨ ᱮᱭᱟ ᱯᱩᱴᱩᱨ ᱠᱟᱛᱮᱫ ᱩᱱᱤ ᱫᱚᱠᱚ ᱤᱥᱤᱱ ᱵᱟᱥᱟᱝ ᱠᱷᱤᱪᱲᱤᱭᱮᱭᱟ ᱢᱟᱱᱮ ᱥᱳᱲᱮᱭᱮᱭᱟᱞᱮ ᱥᱳᱲᱮ ᱠᱟᱛᱮᱫ ᱚᱱᱟ ᱫᱚ ᱚᱱᱟ ᱫᱚᱠᱚ ᱚᱲᱟᱜ ᱦᱮᱡ ᱠᱟᱛᱮᱫ ᱟᱫᱚᱞᱮ ᱦᱤᱨᱤᱡᱟ ᱚᱱᱟ ᱢᱟᱛᱠᱚᱢ ᱵᱩᱴᱟᱹᱨᱮ ᱚᱱᱟ ᱛᱟᱞᱟ ᱨᱟᱪᱟᱨᱮ ᱦᱤᱨᱤᱡ ᱵᱟᱲᱟ ᱠᱟᱛᱮᱫ ᱛᱤᱱᱟᱹᱜ ᱜᱟᱱ ᱵᱟᱧᱪᱟᱜᱼᱟ ᱤᱱᱟᱹ ᱫᱚ ᱟᱠᱚ ᱟᱹᱛᱩ ᱜᱷᱟᱨᱚᱸᱡᱽ ᱨᱮᱱ ᱠᱚ ᱦᱤᱨᱤᱡ ᱥᱟᱨᱮᱡ ᱫᱚᱠᱚ ᱡᱚᱢᱟ ᱟᱨ ᱵᱟᱠᱤ ᱵᱟᱫ ᱴᱩᱠᱩᱡ ᱨᱮ ᱡᱮᱴᱟ ᱛᱟᱦᱮᱱ ᱚᱱᱟ ᱫᱚ ᱚᱱᱟᱫᱚ ᱫᱤᱥᱚᱢ ᱦᱚᱲ ᱠᱚ ᱛᱤᱱᱟᱹᱜ ᱠᱚ ᱡᱟᱣᱨᱟ ᱟᱠᱟᱱᱟ ᱩᱱᱠᱩ ᱫᱚ ᱡᱚᱛᱚ ᱠᱚ ᱡᱚᱢ ᱫᱟᱲᱮᱭᱟᱜᱼᱟ ᱦᱟᱛᱟᱣ ᱠᱟᱛᱮᱫ ᱡᱚᱢ ᱫᱟᱲᱮᱭᱟᱜᱼᱟ ᱛᱟᱨᱯᱚᱨᱮ ᱠᱩᱴᱟᱹᱢᱚᱜᱼᱟ ᱛᱚᱠᱷᱚᱱ ᱢᱤᱫᱴᱮᱱ ᱢᱮᱨᱚᱢ ᱞᱟᱜᱟᱣ ᱮᱭᱟ ᱟᱡ ᱚᱠᱚᱭ ᱚᱲᱟᱜ ᱨᱮ ᱜᱚᱡ ᱵᱟᱹᱲᱤᱡ ᱟᱠᱟᱱ ᱛᱮ ᱩᱱᱤ ᱫᱚ ᱢᱤᱫᱴᱮᱱ ᱢᱮᱨᱚᱢ ᱞᱟᱜᱟᱣ ᱮᱭᱟ ᱯᱟᱴᱷᱤ ᱢᱮᱨᱚᱢ ᱩᱱᱤᱞᱮ ᱠᱩᱴᱟᱹᱢ ᱮᱭᱟ ᱩᱱᱤ ᱠᱩᱴᱟᱹᱢ ᱵᱟᱲᱟ ᱠᱟᱛᱮᱫ ᱦᱟᱺᱰᱤ ᱞᱮ ᱪᱚᱰᱚᱨᱟ ᱪᱚᱰᱚᱨ ᱵᱟᱲᱟ ᱠᱟᱛᱮᱫ ᱵᱚᱭᱦᱟ ᱠᱚᱨᱮᱱ ᱢᱤᱥᱨᱟ ᱠᱚᱨᱮᱱ ᱩᱱᱠᱩ ᱨᱮᱱ ᱞᱮ ᱠᱩᱴᱟᱹᱢ ᱵᱟᱲᱟ ᱠᱚᱣᱟ ᱤᱱᱟᱹ ᱯᱚᱨᱮ ᱟᱫᱚ ᱟᱹᱛᱩ ᱨᱮᱱ ᱞᱮ ᱪᱟᱞᱟᱜᱼᱟ ᱢᱟᱺᱡᱷᱤ ᱦᱟᱲᱟᱢ ᱱᱟᱭᱠᱮ ᱡᱚᱜᱽ ᱢᱟᱺᱡᱷᱤ ᱚᱠᱚᱭ ᱠᱚᱫᱚ ᱡᱚᱛᱚ ᱟᱹᱛᱩ ᱨᱮᱱ ᱠᱚ ᱡᱟᱣᱨᱟᱜᱼᱟ ᱩᱱᱠᱩ ᱦᱚᱸᱞᱮ ᱠᱩᱴᱟᱹᱢ ᱠᱚᱣᱟ ᱠᱩᱴᱟᱹᱢ ᱵᱟᱲᱟ ᱠᱟᱛᱮᱫ ᱠᱩᱴᱟᱹᱢ ᱠᱟᱛᱮᱫ ᱦᱚᱲ ᱯᱚᱛᱛᱮᱠ ᱢᱤᱫᱴᱮᱱ ᱫᱟᱲᱮ ᱢᱤᱫ ᱵᱳᱛᱚᱞ ᱦᱟᱯᱷ ᱵᱳᱛᱚᱞ ᱯᱟᱹᱣᱨᱟᱹ ᱞᱟᱜᱟᱜᱼᱟ ᱵᱟᱝ ᱦᱟᱺᱰᱤ ᱫᱚ ᱞᱟᱜᱟᱣ ᱟᱭᱟ ᱚᱱᱟ ᱦᱟᱺᱰᱤ ᱫᱚᱞᱮ ᱪᱚᱰᱚᱨᱟ ᱪᱚᱰᱚᱨ ᱥᱟᱨᱮᱡ ᱛᱤᱱᱟᱹᱜ ᱵᱟᱧᱪᱪᱟᱜᱼᱟ ᱛᱤᱱᱟᱹᱜ ᱞᱮ ᱫᱩᱲᱩᱵ ᱟᱠᱟᱱ ᱚᱸᱰᱮ ᱚᱱᱟ ᱠᱩᱴᱟᱹᱢ ᱴᱟᱺᱰᱤ ᱨᱮ ᱤᱭᱟᱹ ᱨᱮ ᱢᱟᱰᱣᱟ ᱞᱟᱛᱟᱨ ᱨᱮ ᱛᱚᱵᱮ ᱚᱱᱟ ᱦᱟᱺᱰᱤ ᱫᱚᱞᱮ ᱧᱩᱭᱟ ᱠᱩᱴᱟᱹᱢ ᱥᱟᱨᱮᱡ ᱦᱟᱺᱰᱤ ᱫᱚ ᱧᱩ ᱛᱮ ᱠᱮᱣ ᱫᱚᱠᱚ ᱠᱮᱣ ᱠᱚ ᱯᱩᱴᱩᱨ ᱠᱚᱣᱟ ᱠᱮᱣ ᱫᱚᱠᱚ ᱠᱷᱟᱞ ᱠᱚᱣᱟ ᱢᱮᱨᱚᱢ ᱫᱚ ᱠᱮᱣ ᱫᱚᱠᱚ ᱜᱮᱛ ᱦᱟᱹᱴᱤᱧᱟ ᱜᱮᱛ ᱥᱟᱯᱷᱟᱭᱟ ᱜᱟᱯᱟ ᱤᱱᱟᱹ ᱯᱚᱨᱮ ᱚᱸᱰᱮ ᱠᱷᱚᱱ ᱠᱚ ᱦᱤᱡᱩᱜᱼᱟ ᱚᱸᱰᱮ ᱠᱷᱚᱱ ᱞᱮ ᱠᱩᱴᱟᱹᱢ ᱥᱟᱯᱷᱟᱭᱮᱱᱟ ᱠᱩᱴᱟᱹᱢ ᱠᱮᱫ ᱠᱚᱣᱟ ᱵᱟᱠᱚ ᱛᱤᱱᱟᱹᱜ ᱛᱟᱦᱮᱱ ᱫᱟᱲᱮ ᱧᱤᱫᱟ ᱨᱮᱞᱮ ᱠᱩᱴᱟᱹ ᱠᱚᱣᱟ ᱵᱟᱠᱚ ᱵᱟᱠᱚ ᱛᱟᱦᱮᱱ ᱠᱷᱟᱱ ᱫᱚᱞᱮ ᱥᱟᱵ ᱫᱚᱦᱚ ᱠᱚᱣᱟ ᱴᱷᱤᱠ ᱟᱪᱷᱮ ᱢᱤᱫ ᱜᱷᱟᱹᱲᱤᱡ ᱯᱚᱨ ᱡᱤᱨᱟᱹᱣ ᱦᱟᱛᱟᱲ ᱤᱱᱟᱹᱛᱮ ᱫᱚᱥᱟᱨ ᱦᱤᱞᱳᱜ ᱠᱮᱣ ᱫᱚᱠᱚ ᱟᱹᱜᱩ ᱠᱚᱜᱮᱭᱟ ᱩᱱᱠᱩ ᱦᱚᱸᱞᱮ ᱠᱩᱴᱟᱹᱢ ᱠᱚᱣᱟ ᱫᱚᱥᱟᱨ ᱦᱤᱞᱳᱜ ᱫᱚ ᱫᱚᱥᱟᱨ ᱦᱤᱞᱳᱜ ᱫᱚ ᱟᱫᱚ ᱚᱱᱮ ᱵᱷᱟᱸᱰᱟᱱ ᱠᱩᱞᱦᱤ ᱞᱮ ᱩᱰᱩᱠ ᱠᱚᱣᱟ ᱠᱩᱞᱦᱤ ᱩᱰᱩᱠ ᱠᱟᱛᱮᱫ ᱠᱮᱣ ᱫᱚᱠᱚ ᱠᱩᱴᱟᱹᱢ ᱠᱚᱜᱮᱭᱟ ᱠᱩᱴᱟᱹᱢ ᱟᱹᱜᱩ ᱠᱟᱫᱟ ᱠᱩᱴᱟᱹᱢ ᱠᱚᱜᱮ ᱜᱮᱭᱟ ᱠᱚ ᱵᱟᱹᱠᱤ ᱵᱟᱫ ᱦᱚᱲ ᱫᱚᱠᱚ ᱢᱟᱱᱮ ᱠᱩᱞᱦᱤ ᱠᱚ ᱩᱰᱩᱠ ᱮᱱᱟ ᱠᱩᱞᱦᱤ ᱨᱮ ᱦᱟᱺᱰᱤ ᱠᱚ ᱤᱫᱤᱭᱟ ᱥᱤᱨᱟᱹᱢ ᱪᱟᱨᱮᱡ ᱥᱟᱦᱟᱱ ᱯᱟᱛᱲᱟ ᱪᱩᱴᱤ ᱛᱷᱟᱢᱟᱠᱩᱨ ᱦᱟᱺᱰᱤ ᱴᱩᱠᱩᱡ ᱚᱱᱟ ᱠᱚ ᱱᱤᱭᱮ ᱠᱩᱞᱦᱤ ᱞᱮ ᱩᱰᱩᱠ ᱮᱱᱟ ᱠᱩᱞᱦᱤ ᱩᱰᱩᱠ ᱠᱟᱛᱮᱫ ᱟᱞᱮ ᱫᱚ ᱡᱚᱢ ᱚᱸᱰᱮᱞᱮ ᱡᱚᱢᱟ ᱡᱚᱢ ᱵᱟᱲᱟ ᱠᱟᱛᱮᱫ ᱤᱱᱠᱟᱹ ᱪᱟᱸᱫᱳᱭ ᱨᱟᱠᱟᱵᱽ ᱮᱱ ᱜᱮ ᱪᱟᱸᱫᱳ ᱨᱟᱠᱟᱵᱽ ᱠᱟᱛᱮᱫ ᱫᱚ ᱟᱫᱚ ᱠᱚ ᱫᱟᱨᱟᱢ ᱞᱮᱭᱟ ᱫᱮᱞᱟ ᱵᱚᱞᱮ ᱢᱟᱰᱣᱟ ᱞᱟᱛᱟᱨ ᱨᱮ ᱤᱭᱟᱹ ᱤᱭᱟᱹ ᱚᱱᱟ ᱠᱩᱴᱟᱹᱢ ᱴᱟᱺᱰᱤ ᱨᱮ ᱫᱮᱱ ᱵᱷᱚᱡ ᱩᱱᱞᱮ ᱫᱚᱱᱟ ᱥᱮᱨᱮᱧ ᱟᱞᱮ ᱥᱮᱨᱮᱧ ᱵᱷᱟᱸᱰᱟᱱ ᱥᱮᱨᱮᱧ ᱵᱷᱟᱸᱰᱟᱱ ᱥᱮᱨᱮᱧ ᱟᱨᱞᱮ ᱫᱚᱱᱟ ᱢᱤᱫ ᱴᱩᱠᱩᱡ ᱦᱟᱺᱰᱤ ᱠᱚ ᱮᱢᱟᱣ ᱟᱞᱮᱭᱟ ᱢᱤᱫ ᱴᱩᱠᱩᱡ ᱦᱟᱺᱰᱤ ᱞᱮ ᱫᱟᱜᱼᱟᱜᱼᱟ ᱠᱤᱪᱷᱩ ᱚᱱᱟ ᱠᱩᱴᱟᱹᱢ ᱥᱟᱨᱮᱡ ᱚᱱᱟ ᱦᱟᱺᱰᱤ ᱟᱨ ᱚᱱᱟ ᱢᱤᱫ ᱴᱩᱠᱩᱡ ᱦᱟᱺᱰᱤ ᱱᱤᱛᱚᱜ ᱚᱱᱟ ᱠᱚᱫᱚᱞᱮ ᱧᱩᱭᱟ ᱤᱱᱟᱹ ᱛᱮᱞᱮ ᱢᱟᱛᱟᱣ ᱠᱟᱛᱮᱫ ᱞᱮ ᱫᱚᱱᱟ ᱫᱚᱱ ᱫᱚᱱ ᱛᱮᱞᱮ ᱠᱤᱱᱛᱩ ᱛᱟᱨᱯᱚᱨᱮ ᱥᱚᱢᱚᱭ ᱚᱱᱩ ᱦᱟᱨᱮ ᱧᱮᱞ ᱟᱞᱮ ᱡᱮ ᱱᱤᱛᱚᱝ ᱫᱚ ᱱᱤᱭᱟᱹ ᱴᱟᱭᱤᱢ ᱵᱚᱱ ᱥᱮᱱ ᱞᱮᱱᱠᱷᱟᱱ ᱜᱷᱟᱴᱛᱮ ᱛᱟᱦᱚᱞᱮ ᱩᱱᱠᱩ ᱯᱮᱲᱟ ᱠᱚ ᱥᱮᱱ ᱩᱛᱟᱜ ᱟᱠᱟᱱᱟ ᱛᱟᱦᱚᱞᱮ ᱟᱞᱮ ᱫᱚ ᱚᱱᱮ ᱟᱨᱚ ᱥᱩᱱᱩᱢ ᱥᱟᱥᱟᱝ ᱞᱮ ᱚᱡᱚᱜᱼᱟ ᱫᱟᱨᱮ ᱚᱸᱰᱮ ᱥᱮᱨᱮᱧ ᱟᱞᱮ ᱥᱮᱨᱮᱧ ᱛᱮᱞᱮ ᱚᱬᱦᱮᱭᱟᱜᱼᱟ ᱚᱬᱦᱮ ᱠᱟᱛᱮᱫ ᱞᱮ ᱚᱱᱟᱞᱮ ᱚᱱᱟ ᱫᱟᱱ ᱠᱤᱪᱨᱤᱡᱽ ᱠᱚ ᱫᱟᱱᱟ ᱠᱤᱪᱨᱤᱡᱽ ᱠᱚ ᱫᱟᱱᱟ ᱯᱚᱭᱥᱟ ᱠᱚ ᱫᱟᱱᱟ ᱚᱱᱟ ᱫᱚ ᱡᱚᱜᱽ ᱢᱟᱺᱡᱷᱤᱭ ᱢᱚᱴᱨᱟᱭ ᱛᱟᱞᱮᱭᱟ ᱢᱚᱴᱨᱟ ᱠᱟᱛᱮᱫ ᱟᱫᱞᱮ ᱪᱟᱞᱟᱜᱼᱟ ᱟᱫᱚ ᱩᱞ ᱰᱟᱹᱨ ᱫᱚᱞᱮ ᱜᱚᱜ ᱠᱟᱛᱮᱫ ᱞᱮ ᱜᱚᱜ ᱦᱚᱪᱚᱭᱮᱭᱟ ᱡᱚᱜᱽ ᱢᱟᱺᱡᱷᱤ ᱪᱟᱞᱟᱜ ᱟᱞᱮ ᱱᱚᱣᱟ ᱜᱷᱟᱴ ᱜᱷᱟᱴ ᱥᱮᱱ ᱠᱟᱛᱮᱫ ᱟᱞᱮ ᱫᱚ ᱚᱸᱰᱮ ᱞᱮ ᱰᱟᱹᱵᱽᱨᱟᱹᱜᱼᱟ ᱪᱮᱫ ᱠᱚ ᱫᱟᱱ ᱫᱚᱠᱠᱷᱤᱱᱟ ᱠᱚ ᱚᱸᱰᱮ ᱠᱚ ᱟᱹᱠᱷᱨᱤᱧᱟ ᱟᱹᱠᱷᱨᱤᱧ ᱵᱟᱲᱟ ᱠᱟᱛᱮᱫ ᱚᱱᱟ ᱠᱚ ᱯᱚᱭᱥᱟ ᱫᱟᱱ ᱫᱚᱠᱷᱤᱱᱟ ᱯᱚᱭᱥᱟ ᱚᱱᱟ ᱠᱚ ᱯᱚᱭᱥᱟ ᱱᱤᱭᱮ ᱛᱮ ᱟᱞᱮ ᱫᱚ ᱚᱱᱟ ᱯᱚᱭᱥᱟ ᱫᱚᱞᱮ ᱯᱟᱹᱣᱨᱟᱹ ᱠᱚ ᱵᱟ ᱪᱟᱴ ᱠᱚ ᱵᱟᱝ ᱪᱩᱴᱤ ᱛᱷᱟᱢᱟᱠᱩᱨ ᱠᱚ ᱚᱱᱟ ᱠᱚᱞᱮ ᱠᱤᱨᱤᱧ ᱠᱟᱛᱮᱫ ᱞᱮ ᱚᱱᱟ ᱫᱚ ᱚᱲᱟᱜ ᱫᱚ ᱵᱟᱞᱮ ᱵᱷᱚᱨᱟᱣᱟ ᱳᱭ ᱵᱟᱦᱨᱮ ᱨᱮᱜᱮ ᱡᱚᱢ ᱥᱟᱯᱷᱟ ᱠᱟᱜᱼᱟ ᱞᱮ ᱚᱱᱟ ᱫᱚ ᱚᱸᱰᱮ ᱠᱷᱚᱱ ᱞᱮ ᱦᱤᱡᱩᱜᱼᱟ ᱚᱸᱰᱮ ᱠᱷᱚᱱ ᱜᱮ ᱜᱷᱟᱴ ᱠᱷᱚᱱ ᱜᱮ ᱛᱚᱠᱷᱚᱱ ᱟᱞᱮᱭᱟᱜ ᱫᱚᱱ ᱢᱟ ᱢᱩᱪᱟᱹᱫ ᱮᱱ ᱛᱟᱞᱮ ᱛᱚᱠᱷᱚᱱ ᱜᱚᱜᱚ ᱦᱚᱲ ᱠᱚ ᱡᱚᱢᱮᱴᱚᱜᱼᱟ ᱩᱱᱠᱩ ᱛᱚᱠᱷᱚᱱ ᱜᱷᱟᱴ ᱠᱷᱚᱱ ᱮᱱᱮᱡ ᱮᱱᱮᱡ ᱛᱮ ᱟᱹᱜᱩ ᱠᱚᱣᱟ ᱚᱱᱟ ᱤᱭᱟᱹ ᱚᱱᱟ ᱵᱷᱟᱸᱰᱟᱱ ᱚᱲᱟᱜ ᱵᱷᱟᱸᱰᱟᱱ ᱚᱲᱟᱜ ᱞᱮ ᱦᱤᱡᱩᱜᱼᱟ ᱵᱷᱟᱸᱰᱟᱱ ᱚᱲᱟᱜ ᱥᱮᱱ ᱠᱟᱛᱮᱫ ᱩᱱᱠᱩ ᱫᱚ ᱪᱷᱟᱴ ᱯᱤᱧᱪᱟᱹᱨ ᱪᱮᱫ ᱪᱮᱫ ᱠᱚᱪᱚ ᱠᱚ ᱟᱱᱚᱱᱫᱚᱭᱟ ᱩᱱᱠᱩ ᱮᱱᱮᱡ ᱢᱚᱠᱚᱧᱚᱜᱼᱟ ᱠᱚ ᱮᱱᱮᱡ ᱢᱚᱠᱚᱧ ᱠᱟᱛᱮᱫ ᱛᱚᱠᱷᱚᱱ ᱩᱱᱠᱩ ᱞᱮ ᱛᱟᱨᱫᱚᱢᱟᱣ ᱠᱚᱣᱟ ᱢᱤᱫ ᱜᱷᱟᱹᱲᱤᱡ ᱵᱟᱝᱠᱷᱟᱱ ᱵᱟᱦᱨᱮ ᱞᱮ ᱩᱰᱩᱠ ᱠᱟᱠᱚᱣᱟ ᱟᱯᱮ ᱫᱚ ᱫᱚᱱ ᱦᱟᱛᱟᱲ ᱯᱮ ᱟᱨ ᱜᱷᱟᱨᱚᱸᱡᱽ ᱚᱲᱟᱜ ᱨᱮᱱ ᱵᱟᱹᱠᱤ ᱵᱟᱫ ᱚᱠᱚᱭ ᱢᱮᱱᱟᱭ ᱜᱷᱟᱨᱚᱸᱡᱽ ᱠᱤᱥᱟᱹᱬ ᱮᱱᱛᱮᱫ ᱚᱱᱟ ᱚᱲᱟᱜ ᱨᱮᱱ ᱩᱱᱤ ᱚᱱᱟ ᱵᱟᱹᱲᱤᱡ ᱟᱠᱟᱱ ᱩᱱᱤ ᱟᱫᱚ ᱠᱤᱥᱟᱹᱬ ᱵᱚᱭᱦᱟ ᱵᱟᱝ ᱚᱠᱚᱭ ᱴᱟᱜ ᱪᱚᱝ ᱢᱮᱱᱟᱭᱟ ᱩᱱᱤ ᱫᱚ ᱛᱚᱠᱷᱚᱱ ᱚᱱᱟᱭ ᱢᱟᱰᱣᱟ ᱞᱟᱛᱟᱨ ᱨᱮ ᱪᱷᱟᱢᱰᱟ ᱞᱟᱛᱟᱨ ᱨᱮ ᱚᱱᱟ ᱦᱤᱨᱤᱡᱟᱭ ᱟᱨᱠᱤ ᱵᱚᱸᱜᱟᱼᱵᱩᱨᱩ ᱧᱩᱛᱩᱢ ᱠᱟᱛᱮᱫ ᱚᱱᱟ ᱫᱟᱠᱟᱭ ᱦᱤᱨᱤᱡᱟ ᱫᱟᱠᱟ ᱦᱤᱨᱤᱡ ᱵᱟᱲᱟ ᱠᱟᱛᱮᱫ ᱛᱚᱠᱷᱚᱱ ᱚᱱᱟ ᱵᱷᱟᱸᱰᱟᱱ ᱫᱟᱠᱟ ᱫᱚ ᱛᱚᱠᱷᱚᱱ ᱵᱷᱚᱡᱽ ᱠᱚ ᱡᱚᱢ ᱛᱟᱞᱮᱭᱟ